ᱦᱮᱸ ᱡᱚᱦᱟᱨ ᱜᱮ ᱦᱮᱸ ᱢᱟ ᱡᱷᱤ ᱢᱟᱹᱡᱷᱤ ᱜᱮᱧ ᱞᱟᱹᱭᱮᱫᱟ ᱢᱟ ᱪᱮᱫ ᱮᱢ ᱫᱤᱥᱟᱹ ᱧᱟᱢ ᱠᱮᱫᱟ ᱚ ᱵᱷᱟᱨᱚᱛ ᱵᱚᱨᱥᱚ ᱨᱮ ᱟᱹᱭᱩᱨ ᱦᱚᱲ ᱚᱱᱟᱜᱮ ᱟᱸᱡᱚᱢᱮᱢ ᱢᱮᱱᱫᱟ ᱟᱪᱪᱷᱟ ᱟᱵᱚᱣᱟᱜ ᱩᱛᱛᱚᱨ ᱫᱤᱱᱟᱡᱯᱩᱨ ᱠᱷᱚᱡ ᱜᱮᱧ ᱞᱟᱹᱭᱮᱫᱟ ᱞᱟᱦᱟ ᱟᱵᱚᱣᱟᱜ ᱩᱛᱛᱚᱨ ᱫᱤᱱᱟᱡᱯᱩᱨ ᱨᱟᱭᱜᱚᱧᱡᱽ ᱠᱷᱚᱡ ᱤᱧ ᱞᱟᱹᱭᱮᱫᱟ ᱡᱮᱦᱮᱛᱩ ᱨᱟᱭᱜᱚᱧᱡᱽ ᱠᱷᱚᱡ ᱜᱮ ᱚᱲᱟᱜ ᱛᱟᱵᱚᱱ ᱨᱟᱭᱜᱚᱧᱡᱽ ᱨᱮᱫᱚ ᱨᱟᱭᱜᱚᱧᱡᱽ ᱨᱮᱫᱚ ᱢᱮᱱᱟᱭᱟ ᱟᱵᱚᱨᱮᱱ ᱟᱹᱭᱩᱨ ᱦᱚᱲ ᱱᱮᱯᱳᱞᱤᱭᱟᱱ ᱠᱤᱥᱩ ᱡᱟᱦᱟᱭ ᱦᱚᱲᱟᱜ ᱠᱟᱪᱷᱮ ᱨᱮᱭ ᱛᱟᱦᱮᱱ ᱠᱟᱱᱟ ᱡᱟᱦᱟᱸ ᱟᱯᱚᱫ ᱵᱤᱯᱚᱫ ᱨᱮ ᱩᱛᱛᱚᱨ ᱫᱤᱱᱟᱡᱯᱩᱨ ᱨᱮᱦᱚᱸ ᱚᱱᱠᱟᱜᱮ ᱯᱨᱚᱥᱟᱥᱚᱱᱤᱠ ᱦᱚᱲ ᱢᱮᱱᱟᱭ ᱛᱟᱵᱚᱱᱟ ᱫᱤᱞᱤᱯ ᱠᱤᱥᱠᱩ ᱚᱱᱠᱟᱜᱮ ᱟᱵᱚᱣᱟᱜ ᱯᱚᱥᱪᱤᱢ ᱵᱚᱝᱜᱚ ᱥᱚᱨᱠᱟᱨᱮᱱ ᱦᱚᱸ ᱢᱤᱫᱴᱮᱱ ᱢᱮᱱᱟᱭᱟ ᱵᱚᱱᱚ ᱫᱚᱯᱚᱛᱚᱨ ᱨᱮᱠᱚ ᱫᱚᱦᱚ ᱟᱠᱟᱫᱮᱭᱟ ᱵᱤᱨ ᱵᱟᱦᱟ ᱦᱟᱸᱥᱫᱟᱜ ᱚᱱᱠᱟᱜᱮ ᱟᱵᱚᱣᱟᱜ ᱮᱴᱟᱜ ᱨᱟᱡᱽᱡᱚ ᱠᱚᱨᱮᱦᱚᱸ ᱞᱟᱹᱴᱩ ᱯᱚᱫᱨᱮ ᱢᱮᱱᱟᱜ ᱠᱚᱣᱟ ᱡᱮᱢᱚᱱ ᱩᱲᱤᱥᱥᱟ ᱠᱷᱚᱱ ᱢᱮᱱᱟᱭᱟ ᱟᱵᱚᱨᱮᱱ ᱢᱟᱱᱚᱱᱤᱭᱟ ᱫᱨᱳᱣᱯᱚᱫᱤ ᱢᱩᱨᱢᱩ ᱡᱮᱴᱟ ᱟᱵᱚᱣᱟᱜ ᱡᱚᱛᱚ ᱦᱚᱲ ᱡᱚᱛᱚ ᱥᱚᱢᱟᱡᱽ ᱠᱷᱚᱡ ᱜᱮ ᱪᱮᱛᱟᱱ ᱯᱚᱫ ᱨᱮ ᱢᱮᱱᱟᱭᱟ ᱩᱱᱤ ᱮᱵᱚᱝ ᱡᱷᱟᱲᱠᱷᱚᱸᱰ ᱠᱷᱚᱡ ᱡᱷᱟᱲᱠᱷᱚᱸᱰ ᱠᱷᱚᱡ ᱢᱮᱱᱟᱜ ᱠᱚᱣᱟ ᱡᱮᱢᱚᱱ ᱦᱮᱢᱚᱱᱛᱚ ᱥᱚᱨᱮᱱ ᱥᱤᱵᱩ ᱥᱚᱨᱮᱱ ᱩᱱᱠᱩᱜᱮ ᱟᱵᱚᱨᱮᱱ ᱟᱹᱭᱩᱨ ᱦᱚᱲ ᱠᱟᱱᱟ ᱠᱚ ᱱᱩᱠᱩᱣᱟᱜ ᱦᱟᱛ ᱫᱷᱚᱨᱮ ᱜᱮ ᱟᱵᱚ ᱟᱭᱢᱟ ᱠᱤᱪᱷᱩ ᱵᱚᱱ ᱠᱚᱨᱟᱣ ᱫᱟᱲᱮᱭᱟᱜᱼᱟ ᱟᱨ ᱵᱷᱟᱹᱞᱤ ᱡᱟᱭᱜᱟ ᱨᱮ ᱢᱮᱱᱟᱜ ᱠᱚᱣᱟ ᱴᱷᱤᱠ ᱜᱮᱭᱟ ᱢᱟ ᱚᱱᱠᱟᱜᱮ ᱡᱚᱦᱟᱨ ᱜᱮ